ᱟᱹᱛᱩ ᱨᱮ ᱵᱤᱡᱽᱞᱤ ᱫᱚᱠᱚ ᱵᱮᱵᱚᱦᱟᱨᱟ ᱼ ᱴᱤᱵᱷᱤ ᱪᱟᱞᱟᱣ ᱨᱮ ᱯᱷᱮᱱ ᱪᱟᱞᱟᱣ ᱨᱮ ᱢᱳᱵᱟᱭᱤᱞ ᱪᱟᱨᱡ ᱨᱮ ᱟᱨ ᱠᱟᱹᱢᱤ ᱨᱮ ᱵᱤᱡᱽᱞᱤ ᱫᱚᱠᱚ ᱪᱟᱹᱞᱩᱭᱟ ᱥᱟᱵᱢᱟᱨᱥᱟᱞ ᱠᱚ ᱪᱟᱞᱟᱣᱟ ᱟᱨ ᱦᱩᱲᱩ ᱫᱟᱞ ᱢᱮᱥᱤᱱ ᱨᱮ ᱵᱤᱡᱽᱞᱤ ᱠᱚ ᱪᱟᱞᱩᱭᱟ